ᱦᱮᱞᱳ

ᱟᱪᱪᱷᱟ ᱧᱮᱞ ᱠᱟᱛᱮᱜᱮᱧ ᱟᱹᱜᱩ ᱞᱮᱫᱟ ᱟᱫᱚ ᱵᱟᱝ ᱵᱟᱹᱲᱤᱡ ᱵᱟᱲᱟᱣ ᱠᱟᱱ ᱛᱟᱦᱮᱸᱫ ᱚᱱᱠᱟ ᱚᱠᱚᱭ ᱦᱚᱸ ᱵᱟᱠᱚ ᱠᱚᱢᱯᱞᱮᱱᱴ ᱵᱟᱲᱟᱣ ᱠᱟᱣᱫᱤᱧᱟ ᱦᱮᱸ ᱛᱮᱦᱮᱧ ᱯᱚᱨᱛᱷᱚᱢ ᱟᱢᱜᱮᱢ ᱠᱚᱢᱯᱞᱮᱱᱴ ᱠᱮᱫᱟ ᱟᱫᱚ ᱴᱷᱤᱠᱜᱮᱭᱟ ᱚᱱᱠᱟ ᱫᱚ ᱵᱟᱹᱲᱤᱡ ᱫᱚ ᱦᱩᱭ ᱫᱟᱲᱮᱭᱟᱜ ᱜᱮᱭᱟ ᱦᱮᱸ ᱟᱫᱚ ᱦᱟᱹᱡᱩᱜᱚᱜ ᱢᱮ ᱚᱠᱟ ᱦᱤᱞᱳᱜ ᱮᱢ ᱦᱟᱹᱡᱩᱜᱚᱜ ᱠᱟᱱᱟ ᱥᱚᱢᱚᱭ ᱠᱟᱛᱮ ᱟᱪᱪᱷᱟ ᱚᱱᱟ ᱫᱚᱧ ᱮᱢᱟᱣᱟᱢᱟ ᱦᱮᱸ ᱟᱫᱚ ᱛᱤᱱᱟᱹᱜ ᱡᱷᱟᱹᱞ ᱨᱮᱛᱟᱯᱮ ᱚᱲᱟᱜ ᱫᱚ ᱟᱪᱪᱷᱟ ᱟᱪᱪᱷᱟ ᱟᱫᱚ ᱚᱱᱛᱮ ᱢᱟ ᱤᱧ ᱦᱚᱸ ᱵᱟᱹᱧ ᱪᱟᱞᱟᱜ ᱠᱟᱱᱟ ᱫᱚᱠᱟᱱ ᱵᱟᱹᱜᱤ ᱠᱟᱛᱮ ᱤᱧ ᱦᱚᱸ ᱪᱮᱠᱟᱛᱮᱧ ᱪᱟᱞᱟᱜᱼᱟ ᱟᱫᱚ ᱴᱷᱤᱠᱜᱮᱭᱟ ᱢᱟ ᱟᱞᱚᱢ ᱨᱟᱸᱜᱟᱜᱼᱟ ᱤᱧ ᱦᱚᱸ ᱵᱟᱹᱧ ᱵᱟᱹᱲᱤᱡ ᱠᱟᱜᱼᱟ ᱤᱧ ᱦᱚᱸᱛᱚ ᱵᱟᱹᱧ ᱛᱮᱭᱟᱨ ᱠᱟᱫᱟ ᱤᱲ ᱦᱚᱸᱧ ᱵᱮᱵᱚᱥᱟᱭ ᱫᱟᱛᱚ ᱟᱫᱚ ᱢᱟ ᱦᱟᱹᱡᱩᱜᱚᱜ ᱢᱮ ᱟᱨ ᱤᱫᱤ ᱤᱫᱤᱭ ᱢᱮ ᱟᱪᱪᱷᱟ ᱢᱟ ᱟᱞᱚᱢ ᱨᱟᱸᱜᱟᱜᱼᱟ ᱚᱱᱠᱟ ᱫᱚ ᱚᱱᱮ ᱪᱮᱫ ᱠᱚ ᱢᱮᱛᱟᱜ ᱠᱟᱱᱟ ᱨᱟᱜᱮᱨ ᱩᱯᱚᱨ ᱱᱟᱢ ᱥᱟᱨᱵᱚᱱᱟᱥ ᱡᱟᱦᱟᱸᱱᱟᱜ ᱫᱚ ᱨᱟᱸᱜᱟᱣ ᱛᱮᱫᱚ ᱵᱟᱝ ᱥᱚᱢᱟᱫᱷᱟᱱᱚᱜᱼᱟ ᱢᱚᱡᱽ ᱢᱚᱡᱽ ᱛᱮᱜᱮ ᱥᱚᱢᱟᱫᱷᱟᱱᱚᱜᱼᱟ ᱡᱤᱱᱤᱥ ᱫᱚ ᱟᱪᱪᱷᱟ ᱴᱷᱤᱠ ᱟᱪᱪᱷᱟ ᱴᱷᱤᱠᱜᱮᱭᱟ ᱱᱤᱛᱳᱜ ᱫᱚ ᱟᱨᱦᱚᱧ ᱠᱚᱢᱯᱞᱮᱱᱮᱜᱼᱟ ᱚᱠᱟ ᱴᱷᱮᱱ ᱠᱷᱚᱡ ᱤᱧ ᱟᱹᱜᱩᱭᱮᱫ ᱠᱚ ᱩᱱᱤᱧ ᱠᱚᱢᱯᱞᱮᱱᱤᱭᱟ ᱟᱫᱚ ᱴᱷᱤᱠᱜᱮᱭᱟ ᱟᱪᱪᱷᱟ ᱱᱤᱭᱟᱹ ᱫᱚᱢ ᱠᱷᱚᱡ ᱫᱚ ᱟᱨ ᱵᱟᱝ ᱦᱩᱭᱩᱜᱼᱟ ᱚᱱᱠᱟ ᱫᱚ